ᱜᱚᱢᱠᱮ ᱚᱯᱤᱥ ᱪᱟᱞᱟᱣ ᱵᱟᱠᱷᱨᱟ ᱛᱮ ᱢᱟᱦᱟᱸ ᱟᱢ ᱴᱷᱮᱱ ᱠᱮᱯᱤᱧ ᱵᱩᱠᱤᱝ ᱞᱮᱫ ᱫᱚ ᱪᱷᱩᱴᱤ ᱜᱤᱭᱟ ᱚᱯᱤᱥ ᱚᱱᱟ ᱠᱷᱟᱹᱛᱤᱨ ᱠᱮᱯ ᱫᱩᱧ ᱵᱟᱹᱛᱤᱞᱮᱫᱼᱟ ᱟᱨ ᱡᱟᱦᱟᱸ ᱵᱩᱠᱤᱝ ᱞᱮᱫ ᱫᱩᱧ ᱠᱮᱯ ᱚᱱᱟ ᱵᱟᱠᱷᱨᱟ ᱛᱮ ᱢᱚᱬᱮ ᱥᱟᱭ ᱴᱟᱠᱟ ᱠᱟᱹᱣᱰᱤᱧ ᱮᱢᱟᱜ ᱢᱮ ᱛᱟᱦᱮᱸᱜᱼᱟ ᱚᱱᱟ ᱴᱟᱠᱟ ᱫᱚ ᱫᱟᱭᱟ ᱠᱟᱛᱮᱜ ᱮᱢ ᱨᱩᱣᱟᱹᱲ ᱠᱟᱹᱛᱤᱧ ᱢᱮ